ᱦᱮᱸ ᱦᱮᱸ ᱦᱮᱸ ᱦᱮᱸ ᱟᱪᱪᱷᱟ ᱟᱪᱪᱷᱟ ᱡᱟᱦᱟᱸᱠᱚ ᱟᱵᱚᱣᱟᱜ ᱯᱚᱨᱚᱵ ᱯᱤᱦᱟᱹᱠᱚ ᱦᱩᱭᱩᱜᱼᱟ ᱱᱚᱜᱼᱚᱭ ᱱᱚᱣᱟᱠᱚ ᱤᱫᱤ ᱠᱟᱛᱮᱫ ᱢᱤᱫ ᱵᱟᱨᱮᱢ ᱮᱱᱮᱡ ᱵᱟᱲᱟᱭ ᱦᱚᱪᱚᱢᱤᱭᱟᱹᱧ ᱚᱻ ᱟᱫᱚ ᱡᱟᱦᱟᱸ ᱫᱚ ᱟᱵᱚ ᱯᱚᱥᱪᱷᱤᱢ ᱵᱟᱝᱞᱟ ᱯᱚ ᱵᱟᱝᱞᱟ ᱯᱚᱱᱚᱛᱨᱮ ᱡᱟᱦᱟᱸ ᱠᱚᱫᱚ ᱟᱥᱚᱞ ᱟᱥᱚᱞᱟᱜ ᱠᱚ ᱧᱮᱞᱚᱜ ᱠᱟᱱᱟ ᱚᱱᱟ ᱠᱚᱫᱚ ᱵᱟᱦᱟ ᱥᱚᱦᱚᱨᱟᱭ ᱫᱚᱝ ᱞᱟᱜᱽᱲᱮ ᱚᱱᱟ ᱥᱚᱦᱚᱨᱟᱭ ᱥᱟᱶᱛᱮ ᱞᱩᱦᱩᱨᱤ ᱰᱟᱱᱴᱟ ᱦᱮᱜᱼᱮ ᱱᱤᱭᱟᱹᱠᱚ ᱦᱮᱱᱟᱜ ᱟᱠᱟᱫᱼᱟ ᱟᱨ ᱚᱱᱟ ᱵᱟᱫᱮ ᱦᱚᱸ ᱚᱱᱟ ᱵᱟᱦᱟ ᱵᱟᱫᱟᱞᱛᱮ ᱡᱚᱠᱷᱚᱱ ᱵᱟᱦᱟ ᱵᱟᱝ ᱦᱩᱭᱩᱜ ᱠᱟᱱᱟ ᱟᱫᱚ ᱚᱱᱮ ᱩᱱ ᱥᱚᱢᱚᱭ ᱫᱚ ᱦᱟᱸᱜ ᱡᱟᱦᱟ ᱠᱟᱨᱚᱱ ᱵᱚᱥᱚᱛᱚ ᱛᱮ ᱵᱚᱝᱜᱟ ᱵᱩᱨᱩ ᱤᱴᱟᱹ ᱤ ᱟᱨ ᱤᱭᱟᱹ ᱦᱚᱛᱮᱫᱼᱛᱮ ᱛᱮ ᱵᱚᱝᱜᱟ ᱵᱩᱨᱩ ᱢᱟᱱᱮ ᱩᱱᱠᱩ ᱠᱚ ᱧᱩᱢᱟᱠᱟᱫ ᱠᱚᱣᱟ ᱟᱞᱮᱫᱚ ᱱᱚᱸᱰᱮ ᱢᱟᱜᱼᱢᱚᱲᱮ ᱞᱮ ᱮᱦᱚᱵᱟ ᱟᱫᱚ ᱚᱱᱟᱫᱚ ᱦᱚᱜᱼᱚ ᱱᱚᱝᱠᱟ ᱞᱮᱠᱟ ᱚᱱᱟᱫᱚ ᱟᱞᱟᱫᱟᱛᱮ ᱚᱱᱟᱫᱚ ᱢᱟᱜᱼᱢᱚᱲᱮ ᱫᱚ ᱦᱩᱭᱩᱜ ᱦᱟᱸᱜ ᱠᱚ ᱫᱤᱱ ᱟᱠᱚ ᱟᱫᱚ ᱦᱚᱜᱼᱚ ᱱᱚᱝᱠᱟ ᱞᱮᱠᱟ ᱚᱱᱟᱫᱚ ᱟᱞᱟᱫᱟ ᱛᱮ ᱢᱟᱱᱮᱫᱚ ᱚᱱᱟᱫᱚ ᱚᱱᱟ ᱵᱟᱦᱟ ᱵᱚᱝᱜᱟ ᱨᱮᱫᱚ ᱵᱟᱝ ᱱᱚᱣᱟ ᱫᱚ ᱫᱟᱜ ᱡᱟᱦᱟᱸᱫᱚ ᱵᱟᱦᱟ ᱡᱚᱜ ᱠᱟᱱᱟ ᱚᱱᱮ ᱩᱱ ᱚᱠᱛᱚ ᱚᱱᱟ ᱢᱟᱜᱼᱢᱚᱲᱮ ᱫᱚᱠᱚ ᱦᱩᱭ ᱦᱚᱪᱚᱭᱮᱫᱟ ᱦᱚᱸᱜᱼᱚᱭ ᱱᱚᱝᱠᱟ ᱞᱮᱠᱟ ᱟᱫᱚ ᱱᱤᱛᱚᱜ ᱫᱚ ᱟᱵᱚ ᱯᱚᱪᱷᱤᱢ ᱵᱚᱝᱜᱞᱟ ᱯᱚᱱᱚᱛ ᱨᱮᱫᱚ ᱱᱚᱝᱠᱟ ᱠᱚ ᱜᱚᱴᱟ ᱟᱠᱟᱫ ᱛᱟᱵᱚᱱᱟ ᱟᱵᱚᱨᱮᱱ ᱵᱷᱟᱨᱚᱛ ᱡᱟᱠᱟᱛ ᱢᱟᱺᱡᱷᱤ ᱯᱟᱨᱜᱟᱱᱟ ᱢᱚᱦᱚᱞ ᱠᱚ ᱱᱩᱠᱩ ᱫᱚᱠᱚ ᱢᱚᱱᱮ ᱢᱮᱱᱫᱟ ᱡᱮ ᱟᱵᱚ ᱥᱟᱱᱟᱢ ᱫᱤᱥᱚᱢ ᱦᱚᱲᱜᱮ ᱟᱫᱚ ᱢᱤᱛ ᱥᱟᱸᱣᱛᱮ ᱡᱮᱢᱚᱱ ᱵᱟᱦᱟᱜᱼᱟ ᱢᱤᱛ ᱥᱟᱸᱣᱛᱮ ᱵᱚᱱ ᱥᱚᱦᱚᱨᱟᱭᱚᱜᱼᱟ ᱥᱮ ᱡᱟᱦᱟᱸᱭ ᱡᱩᱫᱤ ᱵᱚᱱ ᱨᱚᱲ ᱫᱚᱦᱚᱠᱟᱜᱼᱟᱠᱚ ᱢᱟᱜᱼᱢᱚᱲᱮ ᱠᱚ ᱦᱩᱭᱩᱜᱼᱟ ᱚᱱᱮ ᱚᱱᱟ ᱦᱚᱸ ᱡᱮᱱᱚ ᱢᱤᱫ ᱫᱤᱱ ᱛᱮᱜᱮ ᱦᱩᱭᱩᱜ ᱛᱟᱵᱚᱱ ᱢᱟ ᱦᱚᱜᱼᱚᱭ ᱱᱚᱝᱠᱟ ᱞᱮᱠᱟ ᱠᱚ ᱢᱮᱱ ᱦᱚᱪᱚᱭᱮᱫ ᱛᱟᱵᱚᱱᱟ ᱟᱫᱚ ᱫᱤᱠᱩ ᱠᱚᱣᱟᱜ ᱚᱨᱥᱚᱝ ᱫᱚ ᱵᱚᱞᱚ ᱫᱚ ᱵᱚᱞᱚ ᱜᱚᱫᱚᱜ ᱠᱟᱱᱜᱮᱭᱟ ᱚᱠᱟ ᱴᱷᱮᱱ ᱚᱠᱟ ᱚᱠᱟ ᱴᱷᱮᱱ ᱫᱚ ᱟᱫᱚ ᱦᱳᱭᱛᱚ ᱟᱵᱚᱭᱟᱜ ᱚᱱᱟ ᱡᱟᱦᱟᱸ ᱫᱤᱠᱩ ᱚᱠᱟᱞᱮᱠᱟ ᱛᱮᱠᱚ ᱵᱚᱝᱜᱟ ᱵᱩᱨᱩᱜ ᱠᱟᱱᱟ ᱛᱚ ᱚᱱᱠᱟᱜᱮ ᱠᱚᱛᱚᱠ ᱜᱩᱞᱤ ᱫᱚ ᱩᱱᱠᱩᱭᱟᱜ ᱵᱚᱝᱜᱟ ᱵᱩᱨᱩ ᱥᱮᱫ ᱦᱚᱸᱠᱚ ᱱᱚᱝᱠᱟ ᱠᱚ ᱪᱟᱞᱟᱣ ᱤᱫᱤ ᱜᱚᱫᱼᱮᱫᱟ ᱤᱧᱫᱩᱧ ᱢᱮᱱᱟ ᱱᱚᱣᱟ ᱫᱚ ᱚᱱᱠᱟ ᱫᱚ ᱪᱟᱞᱟᱜ ᱤᱫᱤ ᱫᱚ ᱵᱟᱝ ᱴᱷᱤᱠᱟ ᱚᱵᱟᱭᱟᱜ ᱟᱞᱟᱫᱟᱛᱮ ᱢᱮᱱᱟᱜ ᱟᱠᱟᱫ ᱛᱟᱵᱚᱱᱟ ᱟᱨᱤ ᱪᱟᱞᱤ ᱡᱷᱚᱛᱚ ᱜᱮ ᱟᱞᱟᱫᱟ ᱢᱮᱱᱟᱜ ᱟᱠᱟᱫ ᱛᱟᱵᱚᱱᱟ ᱟᱵᱚ ᱦᱚᱜᱼᱚᱭ ᱡᱮᱢᱚᱱ ᱵᱚᱝᱜᱟ ᱵᱩᱨᱩᱜ ᱠᱟᱱᱟ ᱵᱚᱝᱜᱟ ᱵᱩᱨᱩ ᱥᱚᱢᱚᱭ ᱟᱫᱚ ᱟᱵᱚᱨᱮᱱ ᱟᱹᱛᱩᱨᱮ ᱡᱟᱦᱟᱸᱭ ᱫᱚ ᱱᱟᱭᱠᱮ ᱦᱮᱱᱟᱜ ᱠᱟᱫᱮ ᱛᱟᱵᱚᱱᱟ ᱛᱳ ᱩᱱᱤ ᱩᱱᱤᱜᱮ ᱩᱱᱨᱮ ᱵᱚᱝᱜᱟᱭ ᱛᱟᱵᱚᱱᱟ ᱦᱮᱸ